ᱦᱮᱸ ᱚᱻ ᱞᱟᱹᱭ ᱟᱵᱮᱱ ᱠᱟᱱᱟᱞᱤᱧ ᱛᱟᱦᱞᱮ ᱥᱚᱨᱦᱟᱭ ᱨᱮᱢᱟ ᱤᱭᱟᱹ ᱵᱚᱱ ᱛᱮᱭᱟᱨᱟ ᱥᱩᱱᱩᱢ ᱯᱤᱴᱷᱟᱹ ᱠᱚᱵᱚᱱ ᱛᱮᱭᱟᱨᱟ ᱟᱨ ᱩᱛᱩ ᱫᱟᱠᱟ ᱠᱚ ᱚᱱᱟ ᱠᱚᱵᱚᱱ ᱛᱮᱭᱟᱨᱟ ᱥᱚᱨᱦᱟᱭ ᱨᱮᱫᱚ ᱟᱨ ᱜᱚᱢᱦᱟ ᱨᱮᱫᱚ ᱰᱩᱢᱵᱩᱜ ᱵᱚᱱ ᱵᱮᱱᱟᱣᱟ ᱛᱟᱞᱮ ᱨᱮᱭᱟᱜ ᱚᱱᱟ ᱠᱚᱵᱚᱱ ᱛᱮᱭᱟᱨᱟ ᱟᱨ ᱦᱮᱸ ᱟᱨ ᱥᱟᱠᱨᱟᱛ ᱨᱮᱫᱚ ᱢᱟᱱᱮ ᱡᱤᱞ ᱵᱚᱱ ᱯᱤᱴᱷᱟᱹᱭᱟ ᱢᱟᱱᱮ ᱯᱟᱛᱲᱟᱨᱮ ᱚᱱᱟ ᱠᱚ ᱡᱤᱞ ᱯᱤᱴᱷᱟᱹ ᱯᱟᱛᱲᱟ ᱨᱮᱵᱚᱱ ᱵᱮᱱᱟᱣᱟ ᱟᱨ ᱡᱤᱞ ᱯᱤᱴᱷᱟᱹ ᱠᱚ ᱥᱮ ᱩᱛᱩ ᱫᱟᱠᱟ ᱥᱮ ᱟᱨᱚ ᱚᱱᱮ ᱵᱚᱸᱜᱟ ᱵᱩᱨᱩ ᱞᱟᱹᱜᱤᱫ ᱚᱱᱟ ᱥᱩᱱᱩᱢ ᱨᱮᱭᱟᱜ ᱜᱮ ᱢᱟᱱᱮ ᱵᱚᱱ ᱯᱤᱴᱷᱟᱹᱭᱟ ᱱᱟᱣᱟ ᱤᱭᱟᱹᱨᱮ ᱱᱟᱣᱟ ᱠᱚᱲᱦᱟᱨᱮ ᱚᱱᱮ ᱚᱱᱟ ᱠᱚᱫᱚ ᱥᱟᱠᱨᱟᱛ ᱨᱮᱫᱚᱵᱚᱱ ᱛᱮᱭᱟᱨᱟ ᱥᱟᱠᱨᱟᱛ ᱯᱚᱨᱚᱵᱽ ᱨᱮᱫᱚ ᱥᱟᱠᱨᱟᱛ ᱯᱚᱨᱚᱵᱽ ᱨᱮᱫᱚ ᱵᱚᱱ ᱯᱤᱴᱷᱟᱹᱭᱟ ᱥᱩᱠᱨᱤ ᱡᱤᱞ ᱥᱤᱢ ᱡᱤᱞ ᱚᱮᱱ ᱚᱱᱟ ᱠᱚᱵᱚᱱ ᱯᱤᱴᱷᱟᱹᱭᱟ ᱦᱮᱸ ᱚᱱᱟ ᱠᱚᱦᱚᱸ ᱵᱚᱱ ᱯᱤᱴᱷᱟᱹᱭ ᱜᱮᱭᱟ ᱦᱳᱭ ᱢᱟᱱᱮ ᱪᱮᱫ ᱞᱮᱠᱟ ᱮᱱᱦᱤᱞᱳᱜ ᱫᱚ ᱥᱟᱠᱨᱟᱛ ᱫᱚ ᱢᱟᱨᱟᱝ ᱯᱚᱨᱚᱵᱽ ᱛᱟᱵᱚᱱ ᱛᱚ ᱵᱟᱨᱟᱵᱟᱨᱤ ᱫᱤᱱ ᱟᱫᱚ ᱮᱱᱦᱤᱞᱳᱜ ᱫᱚ ᱯᱤᱴᱷᱟᱹ ᱠᱚ ᱛᱮᱭᱟᱨ ᱠᱟᱛᱮᱫ ᱡᱚᱛᱚ ᱢᱟᱱᱮ ᱜᱤᱫᱽᱨᱟᱹ ᱠᱚ ᱢᱟᱱᱮ ᱢᱤᱫᱴᱷᱮᱱ ᱫᱩᱲᱩᱵᱽ ᱠᱟᱛᱮᱫ ᱵᱚᱱ ᱡᱚᱢᱟ ᱦᱳᱭ ᱦᱳᱭ ᱦᱳᱭ ᱦᱳᱭ ᱪᱮᱫ ᱞᱮᱠᱟ ᱠᱟᱛᱮᱫ ᱵᱚᱱ ᱛᱮᱭᱟᱨᱟ ᱢᱟᱱᱮ ᱥᱩᱠᱨᱤ ᱡᱤᱞ ᱡᱮᱢᱚᱱ ᱥᱩᱠᱨᱤ ᱡᱤᱞ ᱫᱚ ᱢᱟᱱᱮ ᱦᱚᱞᱚᱝᱛᱮ ᱟᱨ ᱢᱚᱥᱞᱟ ᱠᱚ ᱡᱚᱛᱚ ᱢᱟᱠᱷᱟᱣ ᱠᱟᱛᱮᱫ ᱢᱟᱠᱷᱟᱣ ᱠᱮᱫᱟᱢ ᱢᱤᱫᱴᱟᱝ ᱤᱭᱟᱹᱨᱮ ᱵᱟᱹᱴᱤᱨᱮ ᱵᱟᱹᱴᱤᱨᱮ ᱢᱟᱠᱷᱟᱣ ᱠᱟᱛᱮᱫ ᱡᱚᱛᱚ ᱡᱤᱞ ᱢᱚᱥᱞᱟ ᱟᱨ ᱦᱚᱞᱚᱝ ᱟᱫᱚ ᱚᱱᱮ ᱯᱟᱛᱲᱟ ᱱᱟᱜᱠᱷᱟᱱ ᱵᱚᱱ ᱵᱮᱱᱟᱣ ᱟᱠᱟᱫ ᱫᱚ ᱚᱱᱟ ᱯᱟᱛᱲᱟᱨᱮ ᱢᱮᱞᱟᱣ ᱠᱟᱛᱮᱫ ᱟᱸᱜ ᱵᱚᱱ ᱯᱟᱥᱱᱟᱣᱟ ᱦᱮᱸ ᱯᱟᱥᱱᱟᱣ ᱠᱟᱛᱮᱫ ᱛᱟᱨᱯᱚᱨᱮ ᱟᱨ ᱢᱤᱫᱴᱟᱱ ᱯᱟᱛᱲᱟ ᱪᱮᱛᱟᱱ ᱨᱮᱵᱚᱱ ᱮᱢᱟ ᱚᱱᱠᱟ ᱠᱟᱛᱮᱫ ᱯᱤᱴᱷᱟᱹ ᱫᱚ ᱵᱮᱱᱟᱣ ᱠᱮᱫᱟ ᱵᱚᱱ ᱛᱟᱨᱯᱚᱨᱮ ᱠᱟᱨᱟᱦᱤᱨᱮ ᱵᱚᱱ ᱤᱥᱤᱱᱟ ᱦᱳᱭ ᱦᱳᱭ ᱦᱩᱸ ᱴᱷᱤᱠ ᱜᱮᱭᱟ ᱛᱟᱦᱞᱮ